ᱥᱟᱱᱛᱟᱲᱤ ᱯᱟᱹᱨᱥᱤ ᱨᱮᱱᱟᱜ ᱠᱤᱪᱷᱩ ᱵᱟᱹᱲᱤᱡᱟᱜ ᱦᱩᱫᱤᱥ ᱫᱚ ᱠᱤᱪᱷᱩ ᱠᱤᱪᱷᱩ ᱢᱟᱹᱱᱢᱤ ᱡᱟᱱᱟᱢ ᱟᱲᱟᱝ ᱛᱮ ᱵᱟᱝ ᱨᱚᱲ ᱠᱟᱛᱮ ᱮᱴᱟᱜ ᱯᱟᱹᱨᱥᱤ ᱠᱚ ᱟᱯᱱᱟᱨ ᱮᱫᱟ ᱪᱮᱫᱟᱜ ᱥᱮ ᱩᱱᱠᱩ ᱠᱚ ᱢᱚᱱᱮᱭᱮᱫᱟ ᱥᱟᱱᱛᱟᱲᱤ ᱯᱟᱹᱨᱥᱤ ᱫᱚ ᱨᱮᱸᱜᱮᱡ ᱜᱮᱭᱟ ᱢᱮᱱᱛᱮ ᱢᱮᱱ ᱫᱚ ᱮᱴᱟᱜ ᱮᱴᱟᱜ ᱯᱟᱹᱨᱥᱤ ᱞᱮᱠᱟ ᱜᱩᱜᱩᱞ ᱥᱮ ᱟᱨ ᱡᱟᱦᱟᱱ ᱠᱚᱨᱮ ᱢᱤᱫᱴᱟᱱ ᱟᱹᱲᱟᱹ ᱵᱟᱠᱷᱨᱟ ᱛᱮ ᱚᱲᱮ ᱚᱲᱯᱟᱫᱽ ᱵᱟᱲᱟᱭ ᱥᱟᱱᱟᱢᱮᱠᱷᱟᱱ ᱵᱟᱢ ᱵᱟᱲᱟᱭ ᱫᱟᱲᱮᱭᱟᱜᱼᱟ ᱟᱨ ᱥᱟᱱᱛᱟᱲ ᱯᱟᱹᱨᱥᱤ ᱨᱮᱸᱜᱮᱡ ᱢᱚᱱᱮ ᱠᱟᱛᱮ ᱞᱟᱡᱟᱣ ᱛᱮ ᱮᱴᱟᱜ ᱯᱟᱹᱨᱥᱤ ᱨᱚᱨᱚᱲ ᱦᱚᱲ ᱠᱚ ᱛᱟᱞᱟ ᱨᱮ ᱥᱟᱱᱛᱟᱲᱤ ᱯᱟᱹᱨᱥᱤ ᱨᱚᱨᱚᱲ ᱫᱚ ᱵᱟᱝ ᱥᱟᱱᱟᱣᱟ ᱱᱚᱣᱟ ᱨᱮᱱᱟᱜ ᱥᱚᱞᱦᱮ ᱫᱚ ᱦᱩᱭᱩᱜ ᱠᱟᱱᱟ ᱟᱯᱱᱟᱹᱨ ᱜᱮ ᱢᱮᱱ ᱢᱮ ᱥᱟᱱᱛᱟᱲᱤ ᱯᱟᱹᱨᱥᱤ ᱫᱚ ᱟᱹᱰᱤ ᱢᱟᱨᱮ ᱯᱟᱹᱨᱥᱤ ᱠᱟᱱᱟ ᱚᱱᱟᱛᱮ ᱯᱟᱹᱦᱤᱞ ᱦᱟᱯᱲᱟᱢ ᱠᱚᱣᱟᱜ ᱵᱤᱫᱟᱹᱞ ᱠᱷᱚᱱ ᱢᱚᱪᱟ ᱢᱚᱪᱟ ᱛᱮ ᱪᱟᱨᱪᱟᱣ ᱦᱮᱡ ᱟᱠᱟᱱᱟ ᱩᱱ ᱵᱤᱫᱟᱹᱞ ᱜᱩᱜᱩᱞ ᱥᱮ ᱱᱚᱝᱠᱟᱱ ᱟᱨ ᱠᱚ ᱛᱟᱦᱮᱸ ᱞᱮᱱ ᱠᱷᱟᱱ ᱱᱩᱱᱟᱹᱜ ᱦᱟᱯᱲᱟᱢ ᱠᱚ ᱱᱚᱣᱟ ᱫᱚᱠᱚ ᱠᱟᱹᱢᱤ ᱦᱚᱴᱚ ᱠᱟᱜ ᱠᱮᱭᱟ ᱢᱮᱱ ᱢᱮ ᱱᱤᱛ ᱦᱟᱯᱲᱟᱢ ᱠᱚᱜᱮ ᱟᱵᱚ ᱨᱮᱱ ᱜᱩᱜᱩᱞ ᱫᱚ ᱩᱱᱠᱩ ᱴᱷᱮᱱ ᱜᱮ ᱥᱟᱱᱟᱢ ᱞᱮᱠᱟᱱ ᱟᱹᱲᱟ ᱨᱮᱱᱟᱜ ᱚᱲᱮ ᱚᱲᱯᱟᱛ ᱧᱟᱢᱚᱜᱼᱟ ᱟᱨ ᱚᱱᱟ ᱠᱚ ᱟᱹᱲᱟᱹ ᱛᱩᱢᱟᱹᱞ ᱠᱟᱛᱮ ᱜᱩᱜᱩᱞ ᱥᱮ ᱟᱨ ᱡᱟᱦᱟᱱ ᱨᱮ ᱥᱮᱞᱮᱫ ᱠᱟᱹᱢᱤ ᱫᱚ ᱟᱹᱯᱱᱟᱹᱨᱟᱜ ᱜᱮ ᱪᱮᱫᱟᱜ ᱥᱮ ᱟᱹᱯᱱᱟᱹᱨ ᱯᱟᱹᱨᱥᱤ ᱞᱟᱹᱜᱤᱫ ᱫᱚ ᱟᱹᱯᱱᱟᱹᱨ ᱜᱤ ᱠᱩᱨᱩᱢᱩᱴᱩ ᱦᱩᱭ ᱟᱵᱚᱱᱟ ᱟᱨ ᱥᱟᱱᱛᱟᱲᱤ ᱯᱟᱹᱨᱥᱤ ᱨᱮᱸᱜᱮᱡ ᱢᱮᱱ ᱠᱟᱛᱮ ᱞᱟᱡᱟᱣ ᱛᱮ ᱮᱴᱟᱜ ᱯᱟᱹᱨᱥᱤ ᱨᱚᱨᱚᱲ ᱦᱚᱲ ᱠᱚ ᱛᱟᱞᱟ ᱨᱮ ᱵᱟᱝ ᱨᱚᱲ ᱞᱮᱠᱷᱟᱱ ᱩᱱᱠᱩ ᱠᱚ ᱵᱩᱡᱷᱟᱹᱣ ᱧᱟᱢᱟ ᱪᱤᱠᱟᱹᱛᱮ ᱥᱟᱱᱛᱟᱲᱤ ᱯᱟᱹᱨᱥᱤ ᱨᱮᱱᱟᱜ ᱜᱩᱱ ᱪᱮᱯᱮᱫ ᱧᱟᱢ ᱟᱠᱚ ᱪᱤᱠᱟᱹᱛᱮ ᱱᱚᱣᱟ ᱨᱮᱱᱟᱜ ᱨᱟᱹᱥᱠᱟᱹ ᱨᱟᱥᱟ ᱚᱱᱟᱛᱮ ᱟᱹᱯᱱᱟᱹᱨ ᱯᱟᱹᱨᱥᱤ ᱞᱟᱹᱜᱤᱫ ᱟᱹᱯᱱᱟᱹᱨ ᱯᱟᱹᱨᱥᱤ ᱛᱮ ᱨᱚᱲ ᱛᱮᱜᱮ ᱦᱩᱭᱩᱜᱼᱟ